ᱫᱚ ᱟᱹᱰᱤ ᱜᱮ

ᱩᱱᱠᱩ ᱠᱚ ᱪᱮᱫᱮᱜ ᱠᱟᱱᱟ ᱩᱱᱠᱩ ᱠᱚᱨᱮᱱ ᱫᱚ ᱠᱚ ᱢᱮᱱᱟᱜ ᱠᱚᱣᱟ ᱥᱮ ᱚᱸᱰᱮ ᱠᱚ ᱢᱮᱱᱟᱜ ᱛᱟᱠᱚᱣᱟ ᱚᱱᱟ ᱠᱚᱠᱚ ᱟᱠᱚ ᱟᱨ ᱦᱚᱸ ᱵᱷᱳᱨᱮ ᱠᱷᱚᱱ ᱰᱟᱸᱜᱟ ᱨᱮ ᱫᱟᱹᱲ ᱦᱚᱪᱚ ᱠᱚᱣᱟᱭ ᱟᱨ ᱫᱟᱹᱲ ᱵᱷᱟᱜᱟᱣ ᱞᱮᱱ ᱠᱷᱟᱡ ᱠᱚ ᱩᱱᱠᱩ ᱦᱚᱸ ᱛᱟᱭᱚᱢᱛᱮ ᱦᱚᱪᱚ ᱠᱚᱣᱟᱭ ᱦᱟᱱᱛᱮᱼᱱᱷᱟᱛᱮᱭ ᱪᱮᱫ ᱟᱠᱚᱣᱟᱭ ᱟᱛᱳᱼᱴᱚᱞᱟ ᱨᱮᱫᱚ ᱱᱤᱡᱮ ᱛᱮᱜᱮ ᱦᱚᱸ ᱵᱟᱹᱱᱩᱜᱛᱮ ᱱᱤᱡᱮ ᱛᱮᱜᱮ ᱠᱚᱨᱟᱣ ᱦᱩᱭᱩᱜ ᱠᱟᱱᱟ ᱦᱩᱭᱩᱜ ᱠᱟᱱᱟ ᱵᱷᱳᱨᱮ ᱠᱷᱚᱱ ᱰᱟᱸᱜᱟᱨᱮ ᱥᱮ ᱰᱟᱦᱟᱨ ᱠᱚᱨᱮᱞᱮ ᱫᱟᱹᱲᱟ ᱟᱛᱳᱼᱴᱚᱞᱟ ᱨᱮᱫᱚ ᱡᱟᱦᱟᱱᱟᱜ ᱵᱷᱳᱨᱮ ᱠᱷᱚᱱ ᱜᱮᱢ ᱫᱟᱹᱲ ᱵᱟᱲᱟ ᱞᱮᱱ ᱠᱷᱟᱡ ᱮᱢ ᱦᱚᱲᱢᱚ ᱠᱚ ᱛᱟᱦᱮᱱ ᱛᱟᱢᱟ ᱟᱪᱪᱷᱟ ᱦᱚᱲᱢᱚ ᱠᱚ ᱛᱮᱭᱟᱨᱚᱜ ᱛᱟᱢᱟ ᱟᱨ ᱵᱟᱡᱟᱨ ᱨᱮᱫᱚ ᱥᱚᱢᱚᱭ ᱧᱮᱞ ᱠᱟᱛᱮᱫ ᱜᱮ ᱫᱟᱹᱲ ᱦᱚᱪᱚ ᱢᱮᱭᱟᱭ ᱵᱷᱳᱨᱮ ᱠᱷᱚᱡ ᱟᱨᱦᱚᱸ ᱦᱚᱪᱚ ᱢᱮᱭᱟᱭ ᱚᱱᱟᱛᱮ ᱩᱱᱠᱩ ᱥᱚᱸᱜᱮ ᱫᱚ ᱵᱟᱝ ᱥᱚᱢᱟᱱᱚᱜ ᱠᱟᱱᱟ